ᱱᱚᱣᱟ ᱴᱚᱴᱷᱟ ᱨᱮ ᱦᱟᱢᱮᱥᱟ ᱠᱚ ᱧᱮᱞ ᱵᱟᱲᱟᱜᱼᱟ ᱱᱚᱝᱠᱟᱱ ᱠᱤᱪᱷᱩ ᱪᱮᱬᱮ ᱫᱚᱠᱚ ᱦᱩᱭᱩᱜ ᱠᱟᱱᱟ ᱢᱤᱨᱩ ᱯᱤᱭᱚ ᱯᱚᱛᱟᱢ ᱠᱩᱭᱞᱤ ᱠᱚᱸᱜ ᱮᱢᱟᱱ ᱪᱮᱬᱮ ᱠᱚ ᱟᱨ ᱤᱧ ᱠᱩᱥᱤ ᱞᱮᱠᱟᱱ ᱪᱮᱬᱮ ᱫᱚ ᱢᱤᱨᱩ ᱪᱮᱬᱮ ᱪᱮᱫᱟᱜ ᱥᱮ ᱱᱩᱠᱩ ᱪᱮᱬᱮ ᱫᱚ ᱧᱮᱞ ᱡᱚᱝ ᱛᱮ ᱟᱹᱰᱤ ᱵᱮᱥ ᱠᱚ ᱧᱮᱞᱚᱜᱼᱟ ᱟᱨ ᱱᱩᱠᱩᱣᱟᱜ ᱜᱩᱱ ᱦᱚᱸ ᱟᱹᱰᱤ ᱵᱮᱥ ᱛᱟᱠᱚᱣᱟ ᱱᱩᱠᱩ ᱪᱮᱬᱮ ᱠᱚ ᱫᱚ ᱚᱲᱟᱜ ᱠᱚᱨᱮ ᱟᱹᱥᱩᱞ ᱵᱟᱲᱟ ᱦᱚᱠᱚᱸ ᱜᱟᱱᱚᱜ ᱜᱮᱭᱟ ᱟᱨ ᱱᱩᱠᱩ ᱫᱚ ᱨᱚᱲ ᱦᱚᱸᱠᱚ ᱪᱮᱫ ᱫᱟᱲᱮᱭᱟᱜᱼᱟ